ᱢᱤᱫᱴᱮᱱ ᱪᱟᱹᱥᱤ ᱵᱮᱝᱠ ᱠᱷᱚᱡ ᱞᱳᱱ ᱦᱟᱛᱟᱣ ᱠᱟᱛᱮ ᱚᱱᱟ ᱞᱳᱱ ᱵᱟᱝᱼᱮ ᱥᱳᱫᱽ ᱫᱟᱲᱮᱭᱟᱜ ᱛᱮ ᱩᱱᱤ ᱪᱟᱹᱥᱤ ᱦᱚᱲ ᱫᱚᱭ ᱟᱛᱛᱚ ᱦᱚᱛᱛᱟᱭᱟ ᱟᱨ ᱵᱤ ᱰᱤ ᱳ ᱯᱟᱦᱴᱟ ᱠᱷᱚᱱᱟ ᱟᱹᱰᱤ ᱥᱩᱡᱳᱜᱽ ᱥᱩᱵᱤᱫᱟ ᱠᱚ ᱧᱟᱢᱟ ᱚᱱᱟ ᱚᱸᱰᱮ ᱠᱷᱚᱱ ᱧᱟᱢᱟᱠᱚ ᱟᱨ ᱥᱚᱨᱠᱟᱨ ᱠᱷᱚᱱ ᱥᱚᱥᱥᱚ ᱵᱤᱢᱟ ᱠᱷᱟᱫᱽᱫᱚ ᱥᱚᱥᱥᱚ ᱵᱤᱢᱟ ᱠᱚ ᱧᱟᱢᱟ ᱟᱨ ᱢᱤᱫᱴᱟᱝ ᱥᱚᱝᱥᱟᱨ ᱨᱮ ᱢᱤᱫ ᱪᱟᱹᱥᱤ ᱞᱳᱱ ᱵᱟᱝᱼᱮ ᱮᱢ ᱫᱟᱲᱮᱭᱟᱜ ᱛᱮ ᱩᱱᱤᱭ ᱟᱛᱛᱚᱦᱚᱛᱛᱟᱭᱟ ᱚᱱᱟ ᱫᱚ ᱤᱧ ᱫᱚ ᱟᱹᱰᱤ ᱠᱚᱥᱴᱚ ᱜᱮᱧ ᱟᱴᱠᱟᱨᱟ